ᱫᱟᱜ ᱥᱮᱜ ᱱᱤᱨᱟᱹᱭ ᱞᱟᱜᱤᱜ ᱟᱢᱟᱜ ᱟᱛᱩ ᱦᱚᱲ ᱠᱩ ᱠᱩᱥᱤᱭᱟᱜ ᱠᱤᱪᱷᱩ ᱚᱲᱟᱜ ᱨᱮᱭᱟᱜ ᱩᱯᱚᱠᱟᱨ ᱢᱮᱱᱟᱜᱼᱟ ᱚᱱᱟ ᱫᱚ ᱦᱩᱭᱩᱜ ᱠᱟᱱᱟ ᱡᱟᱦᱟᱸᱭ ᱡᱩᱫᱤ ᱫᱟᱜ ᱥᱮᱜ ᱮ ᱪᱟᱞᱟᱜ ᱠᱷᱟᱡ ᱛᱟᱦᱚᱞᱮ ᱠᱩᱫᱽ ᱥᱟᱠᱟᱢ ᱟᱸᱡᱤᱨ ᱥᱟᱠᱟᱢ ᱦᱮᱰᱮᱡ ᱠᱟᱛᱮᱜ ᱚᱱᱟ ᱫᱟᱜ ᱮ ᱧᱩ ᱞᱮᱠᱷᱟᱡ ᱛᱟᱦᱞᱮ ᱩᱱᱤᱭᱟᱜ ᱫᱟᱜ ᱥᱮᱜ ᱱᱤᱨᱟᱹᱭ ᱫᱟᱲᱮᱭᱟᱜᱼᱟ ᱟᱨ ᱚᱱᱟ ᱥᱟᱶᱛᱮ ᱡᱩᱫᱤ ᱵᱤᱞᱤ ᱥᱤᱸᱡᱳ ᱡᱚᱢ ᱞᱮᱠᱷᱟᱱ ᱛᱟᱦᱞᱮ ᱫᱟᱜ ᱥᱮᱜ ᱦᱚᱸ ᱱᱤᱨᱟᱹᱭ ᱫᱟᱲᱮᱭᱟ ᱛᱟᱭᱟ